ᱯᱟᱹᱦᱤᱞ ᱫᱚ ᱯᱟᱭᱨᱟ ᱪᱤᱫ ᱦᱩᱭᱩᱜᱼᱟ ᱯᱟᱭᱨᱟ ᱪᱤᱫ ᱞᱮᱠᱷᱟᱡ ᱜᱮ ᱡᱟᱦᱟᱸᱨᱮᱢ ᱯᱟᱭᱨᱟ ᱫᱟᱲᱮᱭᱟᱜᱼᱟ ᱟᱨ ᱯᱟᱭᱨᱟ ᱵᱟᱢ ᱵᱟᱲᱟᱭ ᱠᱷᱟᱡ ᱟᱨᱮᱢ ᱯᱟᱭᱨᱟ ᱞᱮᱱᱠᱷᱟᱡ ᱟᱨ ᱛᱟᱞᱟ ᱡᱚᱞᱟ ᱨᱮ ᱥᱮ ᱛᱟᱞᱟ ᱯᱩᱠᱷᱨᱤ ᱨᱮ ᱩᱱᱩᱢ ᱦᱚᱸᱢ ᱩᱱᱩᱢ ᱫᱟᱲᱮᱭᱟᱜᱼᱟ ᱩᱱᱩᱢ ᱞᱮᱱᱠᱷᱟᱡ ᱫᱟᱜ ᱠᱚᱢ ᱧᱩᱭᱟ ᱫᱟᱜ ᱧᱩ ᱫᱟᱜᱼᱮᱢ ᱧᱩ ᱞᱮᱠᱷᱟᱡ ᱥᱟᱸᱦᱮᱫ ᱠᱚ ᱵᱚᱱᱫᱚᱜᱼᱟ ᱟᱨ ᱥᱟᱸᱦᱮᱫ ᱫᱵᱚᱱᱫᱚ ᱞᱮᱱᱠᱷᱟᱡ ᱟᱢ ᱫᱚ ᱟᱢᱟᱜ ᱡᱤᱣᱤ ᱦᱚᱸ ᱪᱟᱞᱟᱣ ᱫᱟᱲᱭᱟᱜᱼᱟ ᱚᱱᱟ ᱞᱮᱠᱟᱛᱮ ᱯᱟᱭᱨᱟ ᱪᱮᱫ ᱠᱟᱛᱮ ᱜᱮ ᱡᱟᱦᱟᱱ ᱡᱟᱭᱜᱟ ᱨᱮ ᱯᱟᱭᱨᱟ ᱜᱟᱱᱚᱜᱼᱟ